ᱯᱚᱪᱷᱤᱢ ᱵᱟᱝᱞᱟᱨᱮ ᱥᱟᱱᱛᱟᱲᱤ ᱛᱮ ᱥᱮ ᱥᱟᱱᱛᱟᱲᱤ ᱢᱤᱰᱤᱭᱟᱢ ᱛᱮ ᱚᱞᱚᱜ ᱯᱟᱲᱦᱟᱣ ᱪᱟᱞᱟᱜ ᱠᱟᱱᱟ ᱡᱟᱦᱟᱸ ᱫᱚ ᱥᱤᱧᱚᱛ ᱫᱤᱥᱚᱢ ᱨᱮᱭᱟᱜ ᱥᱮ ᱜᱚᱴᱟ ᱫᱷᱟᱨᱛᱤ ᱨᱮᱭᱟᱜ ᱥᱮᱫ ᱛᱮ ᱥᱟᱵ ᱞᱮᱠᱷᱟᱱ ᱯᱚᱪᱷᱤᱢ ᱵᱟᱝᱞᱟ ᱨᱮᱜᱮ ᱯᱳᱭᱞᱳ ᱟᱨ ᱱᱚᱣᱟ ᱯᱩᱪᱷᱤᱢ ᱵᱟᱝᱞᱟ ᱨᱮ ᱡᱟᱦᱟᱸ ᱥᱟᱱᱛᱟᱞᱤ ᱢᱤᱰᱤᱭᱟᱢ ᱛᱮ ᱯᱟᱲᱦᱟᱣ ᱪᱟᱞᱟᱜ ᱠᱟᱱᱟ ᱱᱚᱣᱟ ᱧᱮᱞ ᱛᱮ ᱩᱫᱽᱜᱟᱹᱣ ᱧᱟᱢ ᱠᱟᱛᱮᱜ ᱡᱷᱟᱨᱠᱷᱚᱸᱰ ᱟᱨ ᱩᱲᱤᱥᱥᱟ ᱨᱮᱦᱚᱸᱠᱚ ᱪᱟᱞᱩᱭ ᱫᱟ ᱱᱚᱣᱟ ᱞᱮᱠᱟᱛᱮᱫᱚ ᱟᱰᱤ ᱢᱟᱨᱟᱝ ᱮᱱᱮᱢᱮ ᱮᱢᱮᱫ ᱠᱟᱱᱟ